ᱦᱮᱸ ᱟᱞᱮᱭᱟᱜ ᱚᱯᱤᱥ ᱫᱚ ᱢᱟᱱᱮ ᱱᱤᱛᱳᱜ ᱢᱟᱱᱮ ᱫᱚᱠᱟᱱ ᱫᱟᱱᱤ ᱦᱚᱸ ᱵᱟᱹᱱᱩᱜᱼᱟ ᱚᱱᱟ ᱠᱚ ᱱᱤᱭᱟᱹ ᱛᱮᱦᱚᱸ ᱛᱚ ᱵᱮᱵᱥᱟ ᱦᱩᱭ ᱫᱟᱲᱮ ᱠᱚᱜ ᱠᱮᱭᱟ ᱫᱚᱠᱟᱱ ᱵᱟᱹᱱᱩᱜᱼᱟ ᱛᱟᱨᱯᱚᱨᱮ ᱵᱮᱵᱥᱟ ᱡᱩᱫᱤ ᱡᱟᱦᱟᱸᱴᱟᱜ ᱱᱚᱣᱟ ᱥᱟᱠ ᱥᱚᱵᱡᱤ ᱠᱚ ᱠᱟᱹᱴᱤᱡ ᱠᱟᱹᱴᱤᱡ ᱱᱚᱣᱟ ᱠᱚᱦᱚᱸ ᱚᱱᱟ ᱥᱮᱭ ᱯᱟᱭᱠᱟᱨ ᱜᱮᱞᱮ ᱮᱢᱟ ᱠᱚ ᱠᱟᱱᱟ ᱟᱞᱮ ᱥᱮᱱ ᱫᱚ ᱥᱮ ᱥᱩᱨ ᱨᱮ ᱵᱟᱡᱟᱨ ᱥᱚᱦᱚᱨ ᱵᱟᱹᱱᱩᱜ ᱠᱟᱫᱟ ᱟᱨ ᱱᱚᱣᱟ ᱦᱚᱛᱮᱡ ᱛᱮ ᱟᱞᱮᱭᱟᱜ ᱫᱚ ᱵᱮᱲᱮ ᱠᱚᱥᱴᱚ ᱞᱮᱠᱟᱜᱮ ᱦᱩᱭᱩᱜ ᱠᱟᱱᱟ ᱪᱮᱫᱟᱜ ᱥᱮ ᱱᱚᱣᱟ ᱥᱩᱨ ᱨᱮ ᱡᱩᱫᱤ ᱵᱟᱡᱟᱨ ᱥᱚᱦᱚᱨ ᱛᱟᱦᱮᱸᱠᱚᱜ ᱠᱮᱭᱟ ᱛᱟᱦᱞᱮ ᱠᱷᱟᱱ ᱫᱚ ᱟᱞᱮ ᱱᱤᱡᱮᱠ ᱥᱚᱠ ᱛᱮ ᱵᱤᱥᱤ ᱫᱟᱢ ᱛᱮᱞᱮ ᱟᱹᱠᱷᱨᱤᱧ ᱠᱮᱭᱟ ᱱᱤᱛᱳᱜ ᱫᱚ ᱚᱱᱟᱫᱚ ᱵᱟᱝ ᱦᱩᱭᱩᱜ ᱠᱟᱱᱟ ᱥᱮ ᱟᱹᱰᱤ ᱠᱚᱢ ᱫᱚᱨ ᱛᱮ ᱯᱟᱹᱭᱠᱟᱨ ᱠᱚ ᱤᱫᱤᱭᱮᱫ ᱛᱟᱞᱮᱭᱟ ᱤᱱᱟᱹ ᱢᱤᱫᱴᱤᱡ ᱟᱨ ᱦᱟᱹᱠᱩ ᱠᱚᱞᱮ ᱪᱟᱥ ᱵᱟᱲᱟ ᱠᱚᱣᱟ ᱩᱱᱠᱩ ᱦᱚᱸ ᱥᱮᱭ ᱚᱱᱟ ᱵᱟᱡᱟᱨ ᱥᱮᱡ ᱨᱮᱱ ᱦᱚᱲ ᱜᱮᱠᱚ ᱤᱫᱤ ᱠᱚᱣᱟ ᱯᱟᱭᱠᱟᱨ ᱠᱚ ᱟᱨ ᱟᱞᱮ ᱱᱚᱣᱟ ᱵᱩᱨᱩ ᱪᱮᱛᱟᱱ ᱨᱮᱫᱚ ᱥᱮᱨᱚᱠᱢ ᱚᱵᱷᱟᱵ ᱵᱟᱹᱱᱩᱜ ᱛᱟᱞᱮᱭᱟ ᱚᱱᱠᱟ ᱵᱟᱡᱟᱨ ᱡᱟᱞᱟᱛᱮ ᱟᱹᱠᱷᱨᱤᱧ ᱠᱤᱨᱤᱧ ᱨᱮᱭᱟᱜ ᱠᱟᱹᱴᱤᱡ ᱚᱥᱩᱵᱤᱫᱟ ᱢᱮᱱᱟᱜ ᱠᱟᱜ ᱛᱟᱞᱮᱭᱟ ᱟᱨ ᱚᱱᱟ ᱠᱟᱛᱮ ᱡᱟᱦᱟᱱᱟᱜ ᱜᱮ ᱵᱟᱡᱟᱨ ᱥᱚᱦᱚᱨ ᱵᱟᱝ ᱤᱫᱤ ᱞᱮᱠᱷᱟᱱ ᱟᱞᱮ ᱵᱟᱝ ᱞᱮ ᱥᱮᱱ ᱞᱮᱱ ᱠᱷᱟᱱ ᱫᱚ ᱡᱟᱦᱟᱱᱟᱜ ᱵᱩᱞᱩᱝ ᱥᱩᱱᱩᱢ ᱡᱚᱛᱚ ᱠᱤᱪᱷᱩ ᱜᱮ ᱟᱞᱮᱭᱟᱜ ᱫᱚ ᱠᱟᱹᱴᱤᱡ ᱚᱥᱩᱵᱤᱫᱟ ᱜᱮᱛᱟᱞᱮᱭᱟ ᱞᱩᱜᱽᱲᱤᱡᱼᱞᱟᱯᱚ ᱠᱤᱨᱤᱧ ᱟᱹᱠᱷᱨᱤᱧ ᱡᱚᱛᱚ ᱚᱸᱰᱮᱜᱮ ᱵᱟᱡᱟᱨ ᱨᱮᱜᱮ ᱪᱟᱞᱟᱜ ᱦᱩᱭᱩᱜ ᱛᱟᱞᱮᱭᱟ ᱟᱞᱮ ᱫᱚ ᱱᱚᱸᱰᱮ ᱵᱩᱨᱩ ᱪᱮᱛᱟᱱ ᱨᱮᱫᱚ ᱪᱮᱫ ᱦᱚᱸ ᱟᱫᱚ ᱵᱟᱹᱱᱩᱜ ᱟᱠᱟᱫ ᱛᱟᱞᱮᱭᱟ ᱱᱚᱣᱟ ᱵᱟᱡᱟᱨ ᱥᱚᱦᱚᱨ ᱫᱚ ᱱᱤᱡᱮ ᱱᱤᱡᱮ ᱜᱮ ᱱᱚᱝᱠᱟ ᱡᱟᱦᱟᱸᱱᱟᱜ ᱠᱚ ᱫᱷᱟᱨ ᱩᱫᱷᱟᱹᱨ ᱠᱤ ᱮᱯᱮᱢ ᱪᱟᱯᱟᱞ ᱱᱤᱝᱠᱟ ᱦᱩᱭᱩᱜ ᱠᱟᱱ ᱛᱟᱞᱮᱭᱟ ᱠᱚᱥᱴᱚ ᱢᱚᱥᱴᱚ ᱢᱮᱱᱟᱜ ᱞᱮᱜᱮᱭᱟ ᱚᱱᱠᱟᱜᱮ ᱪᱤᱠᱟᱹᱭᱟᱢ ᱚᱱᱟ ᱦᱚᱛᱮᱡ ᱛᱮ ᱱᱚᱣᱟ ᱞᱟᱹᱭ ᱢᱮ ᱢᱟ